ᱦᱮᱸ ᱞᱟᱹᱭᱵᱤᱱ ᱦᱮᱸ ᱢᱮᱱᱵᱤᱱ ᱞᱟᱹᱠᱛᱤ ᱟᱹᱵᱤᱱᱟᱜ ᱚᱠᱟ ᱠᱷᱚᱱᱵᱤᱱ ᱦᱤᱡᱩᱜ ᱠᱟᱱᱟ ᱪᱮᱫ ᱜᱟᱹᱰᱤ ᱛᱮᱵᱤᱱ ᱦᱤᱡᱩᱜᱼᱟ ᱪᱮᱫᱞᱮᱠᱟᱱ ᱥᱟᱜᱟᱲᱚᱢ ᱵᱤᱱ ᱟᱹᱜᱩᱭᱟ

ᱦᱟᱸᱻ ᱨᱟᱥᱛᱟ ᱜᱷᱟᱴ ᱠᱚᱫᱚ ᱵᱷᱟᱹᱜᱤ ᱜᱮᱭᱟ ᱦᱟᱭ ᱚᱣᱮ ᱛᱮᱵᱤᱱ ᱦᱤᱡᱩᱜᱼᱟ ᱛᱚ ᱟᱞᱮᱨᱮᱱ ᱵᱚᱰᱟᱨ ᱠᱚᱨᱮ ᱯᱩᱞᱤᱥ ᱠᱚ ᱢᱮᱱᱟᱜ ᱠᱚᱣᱟ ᱧᱮᱞ ᱠᱟᱛᱮᱫᱵᱤᱱ ᱦᱤᱡᱩᱜᱼᱟ ᱥᱤᱴ ᱵᱮᱞᱴ ᱠᱚᱵᱤᱱ ᱞᱟᱜᱟᱣᱟ ᱟᱨ ᱮᱢᱟᱱ ᱛᱮᱢᱟᱱ ᱰᱨᱟᱠᱥ ᱡᱤᱱᱤᱥ ᱫᱚ ᱟᱞᱚᱵᱤᱱ ᱞᱟᱫᱮᱭᱟ ᱢᱟᱥᱴ ᱦᱩᱭᱩᱜ ᱠᱟᱱᱟ ᱥᱤᱴ ᱵᱮᱞ ᱫᱚᱵᱤᱱ ᱞᱟᱜᱟᱣᱟ ᱟᱨ ᱴᱨᱟᱯᱷᱤᱠ ᱱᱤᱭᱚᱢ ᱫᱚ ᱢᱟᱱᱟᱣ ᱠᱟᱛᱮᱫ ᱵᱤᱱ ᱟᱹᱜᱩᱭᱟ ᱵᱟᱝ ᱵᱟᱝ ᱚᱱᱠᱟᱱᱟᱜ ᱫᱚ ᱵᱟᱝᱜᱮ ᱦᱩᱭᱩᱜᱼᱟ ᱵᱟᱝ ᱦᱩᱭᱩᱜᱼᱟ ᱚᱱᱠᱟᱱᱟᱜ ᱫᱚ ᱟᱹᱵᱤᱱ ᱱᱤᱥᱪᱤᱱᱫᱤ ᱵᱤᱱ ᱦᱮᱡ ᱫᱟᱲᱮᱭᱟᱜᱼᱟ ᱦᱩᱰᱤᱧ ᱜᱟᱲᱤ ᱠᱚᱨᱮᱱᱟᱜ ᱚᱥᱩᱵᱤᱫᱷᱟ ᱫᱚ ᱵᱟᱝ ᱦᱩᱭᱩᱜᱼᱟ ᱨᱟᱥᱛᱟᱼᱜᱷᱟᱴ ᱵᱷᱟᱹᱜᱤ ᱜᱮᱭᱟ ᱦᱩᱸ ᱡᱚᱦᱟᱨ ᱜᱮ ᱦᱮᱻ ᱚᱱᱟᱫᱚ ᱦᱮᱱᱟᱜ ᱞᱤᱧᱟ ᱦᱮᱸᱻ ᱴᱷᱤᱠᱜᱮᱭᱟ ᱦᱤᱡᱩᱜᱵᱤᱱ